ᱦᱮᱸ ᱟᱵᱚ ᱱᱩᱠᱩ ᱡᱟᱦᱟᱸ ᱛᱤᱱᱟᱹᱜ ᱜᱤᱫᱽᱨᱟᱹ ᱠᱚ ᱮᱱᱮᱡ ᱠᱟᱱᱟ ᱠᱚ ᱵᱚᱞ ᱠᱚ ᱠᱚᱵᱟᱥᱤ ᱠᱷᱳ ᱦᱚᱸᱠᱤ ᱩᱱᱠᱩ ᱠᱚ ᱟᱵᱚ ᱠᱤᱪᱷᱩ ᱟᱠᱚ ᱞᱟᱹᱜᱤᱫ ᱛᱮ ᱜᱚᱲᱚ ᱥᱚᱯᱚᱦᱚᱫ ᱮᱢ ᱦᱩᱭ ᱟᱵᱚᱱᱟ ᱜᱚᱲᱚ ᱟᱠᱚᱣᱟ ᱵᱚᱱ ᱞᱟᱹᱭ ᱪᱮᱫ ᱠᱚᱣᱟ ᱵᱚᱱ ᱚᱱᱟ ᱞᱮᱠᱟᱛᱮ ᱩᱱᱠᱩ ᱞᱟᱹᱜᱤᱫ ᱛᱮ ᱠᱳᱪᱤᱝ ᱢᱟᱥᱴᱟᱨ ᱢᱤᱫᱴᱤᱡ ᱫᱚᱨᱠᱟᱨ ᱞᱟᱹᱭ ᱠᱚᱣᱟ ᱪᱮᱫ ᱚᱠᱟ ᱵᱷᱩᱞᱩᱜ ᱠᱟᱱᱟ ᱚᱠᱟ ᱴᱷᱤᱠ ᱚᱱᱟ ᱩᱱᱠᱩ ᱟᱠᱚ ᱠᱚ ᱞᱟᱹᱭ ᱟᱠᱚ ᱛᱮ ᱞᱟᱹᱭ ᱠᱟᱛᱮᱫ ᱚᱱᱟ ᱠᱚ ᱪᱮᱫᱟ ᱮᱱᱠᱷᱟᱱ ᱩᱱᱠᱩ ᱜᱤᱫᱽᱨᱟᱹ ᱡᱟᱦᱟᱸ ᱛᱤᱸᱥ ᱱᱤᱦᱟᱹᱛ ᱟᱵᱚ ᱥᱴᱮᱴ ᱛᱟᱨᱯᱚᱨᱮ ᱱᱮᱥᱱᱮᱞ ᱨᱮᱠᱚ ᱥᱮᱴᱮᱨ ᱫᱟᱲᱮᱭᱟᱜᱼᱟ ᱟᱨ ᱚᱱᱟ ᱵᱟᱝ ᱠᱟᱛᱮᱫ ᱨᱮᱦᱚᱸ ᱟᱭᱳᱼᱵᱟᱵᱟ ᱠᱚ ᱡᱟᱦᱟᱸ ᱛᱤᱱᱟᱹᱜ ᱢᱮᱱᱟᱜ ᱵᱚᱱᱟ ᱩᱱᱠᱩ ᱦᱚᱸ ᱟᱠᱚ ᱥᱟᱞᱟᱜ ᱛᱮ ᱫᱤᱱ ᱦᱤᱞᱳᱜ ᱟᱠᱚ ᱥᱟᱞᱟᱜ ᱛᱮ ᱩᱰᱩᱠ ᱠᱟᱛᱮᱫ ᱩᱱᱠᱩ ᱠᱚ ᱞᱟᱹᱭ ᱠᱚᱠᱷᱟᱱ ᱩᱱᱠᱩ ᱦᱚᱸ ᱚᱱᱟ ᱞᱮᱠᱟᱛᱮ ᱟᱠᱚ ᱦᱚᱸ ᱥᱮᱱ ᱦᱩᱭ ᱠᱟᱛᱮᱫ ᱠᱚ ᱪᱤᱠᱟᱹ ᱫᱟᱲᱮᱭᱟᱜᱼᱟ ᱪᱟᱞᱟᱣ ᱫᱟᱲᱮᱭᱟᱜᱼᱟ ᱠᱚ ᱪᱮᱛᱟᱱ ᱛᱮ ᱟᱨ ᱱᱚᱜᱼᱚ ᱱᱚᱝᱠᱟ ᱡᱟᱦᱟᱸ ᱛᱤᱱᱟᱹᱜ ᱜᱚᱰᱟ ᱠᱚ ᱢᱮᱱᱟᱜᱼᱟ ᱵᱚᱞ ᱮᱱᱮᱡ ᱜᱚᱰᱟ ᱠᱚ ᱚᱱᱟ ᱠᱚᱦᱚᱸ ᱠᱤᱪᱷᱩ ᱡᱩᱫᱤ ᱜᱚᱵᱷᱚᱨᱢᱮᱱᱴ ᱠᱷᱚᱱ ᱦᱩᱱᱟᱹᱝ ᱥᱩᱵᱤᱫᱷᱟ ᱧᱟᱢ ᱠᱚᱜᱼᱟ ᱮᱱᱠᱷᱟᱱ ᱫᱚ ᱚᱱᱟ ᱞᱮᱠᱟᱛᱮ ᱟᱹᱰᱤ ᱥᱩᱵᱤᱫᱷᱟ ᱠᱚᱜᱼᱟ ᱚᱱᱟ ᱠᱚ ᱞᱟᱹᱜᱤᱫ ᱛᱮ ᱥᱮᱛᱟᱜ ᱵᱮᱲᱟ ᱠᱤ ᱟᱹᱭᱩᱵ ᱵᱮᱲᱟ ᱫᱟᱹᱲ ᱵᱟᱲᱟᱭᱟᱠᱚ ᱦᱚᱲᱢᱚ ᱵᱮᱥ ᱛᱟᱦᱮᱱᱟ ᱡᱟᱦᱟᱸ ᱛᱤᱥ ᱦᱚᱲᱢᱚ ᱨᱮᱦᱚᱸ ᱟᱡᱟᱨ ᱵᱤᱢᱟᱨ ᱵᱟᱝ ᱦᱤᱡᱩᱜᱼᱟ ᱚᱱᱠᱟᱱ ᱠᱟᱛᱷᱟ